ᱵᱮᱭᱟᱭᱟᱢ ᱫᱚ ᱢᱤᱜᱴᱤᱡ ᱦᱚᱲᱢᱚ ᱯᱷᱩᱨᱛᱤ ᱞᱟᱹᱜᱤᱫ ᱵᱚᱱ ᱠᱚᱨᱟᱣᱟ ᱟᱨ ᱭᱳᱜᱟ ᱫᱚ ᱠᱟᱱᱟ ᱢᱤᱫ ᱴᱷᱮᱱ ᱫᱩᱲᱩᱵ ᱠᱟᱛᱮ ᱢᱚᱱ ᱥᱟᱱᱛᱤ ᱞᱟᱹᱜᱤᱫ ᱵᱮᱭᱟᱭᱟᱢ ᱫᱚ ᱠᱚᱨᱟᱣ ᱞᱮᱱ ᱠᱷᱟᱱ ᱦᱚᱲᱢᱚ ᱨᱮ ᱢᱟᱭᱟᱝ ᱠᱚ ᱵᱮᱥ ᱞᱮᱠᱟ ᱫᱟᱹᱲᱟᱭ ᱡᱟᱦᱟᱸ ᱛᱤ ᱠᱟᱴᱟ ᱵᱚᱱ ᱦᱤᱞᱟᱹᱣᱟ ᱟᱨ ᱫᱟᱹᱲ ᱟᱵᱚᱱ ᱛᱟᱲᱟᱢᱟᱵᱚᱱ ᱟᱨ ᱭᱳᱜᱟ ᱫᱚ ᱠᱟᱱᱟ ᱢᱤᱫ ᱴᱷᱮᱱ ᱫᱩᱲᱩᱵ ᱠᱟᱛᱮᱫ ᱢᱟᱛᱞᱟᱵ ᱢᱚᱱ ᱵᱚᱱ ᱤᱥᱛᱤᱨᱟᱵᱚᱱ ᱟᱨ ᱥᱟᱶᱦᱮᱫ ᱵᱚᱱ ᱵᱷᱤᱛᱟᱹᱨ ᱟᱵᱚᱱ ᱠᱷᱟᱹᱲᱟᱵᱚᱱ ᱡᱟᱦᱟᱸ ᱫᱚ ᱟᱵᱚᱣᱟᱜ ᱯᱩᱨᱟᱹ ᱥᱟᱹᱨᱤᱨ ᱨᱮ ᱤᱥᱛᱤᱨᱛᱟ ᱦᱤᱡᱩᱜᱼᱟ